ᱜᱚᱝᱠᱮ ᱡᱚᱦᱟᱨᱜᱮ ᱤᱧᱫᱚ ᱢᱟᱫᱟᱨᱯᱩᱥ ᱠᱷᱚᱱᱤᱧ ᱦᱮᱡ ᱟᱠᱟᱱᱟ ᱤᱧᱟᱹᱜ ᱞᱚᱲᱟ ᱫᱚ ᱱᱚᱣᱟ ᱠᱟᱱᱟ ᱡᱮ ᱤᱧ ᱡᱟᱦᱟᱸᱨᱮᱧ ᱛᱟᱦᱮᱸ ᱠᱟᱱᱟ ᱡᱟᱦᱟᱸ ᱚᱲᱟᱜᱨᱮᱧ ᱛᱟᱦᱮᱸ ᱠᱟᱱᱟ ᱚᱸᱰᱮ ᱢᱟ ᱚᱸᱰᱮ ᱠᱷᱚᱱ ᱢᱟᱧ ᱥᱟᱦᱟᱜ ᱠᱟᱱᱟ ᱢᱮᱱᱠᱷᱟᱱ ᱫᱚ ᱚᱱᱟ ᱚᱲᱟᱜᱨᱮ ᱡᱟᱦᱟᱸ ᱛᱤᱱᱟᱹᱜ ᱚᱱᱟ ᱢᱮᱱᱟᱜᱼᱟ ᱚᱱᱟ ᱢᱟᱧ ᱮᱢ ᱥᱟᱹᱛ ᱟᱠᱟᱫᱼᱟ ᱛᱚ ᱚᱱᱟ ᱦᱤᱥᱟᱹᱵᱽᱛᱮ ᱚᱱᱟ ᱨᱮᱱᱟᱜ ᱡᱟᱦᱟᱸ ᱚᱸᱰᱮ ᱵᱟᱹᱠᱤ ᱱᱟᱦᱟᱜ ᱡᱟᱦᱟᱸ ᱚᱱᱟ ᱠᱚᱫᱚᱧ ᱮᱢ ᱟᱠᱟᱫᱟ ᱮᱱᱠᱷᱟᱱ ᱚᱱᱟ ᱨᱮᱱᱟᱜ ᱚᱱᱟ ᱱᱟᱦᱟᱜ ᱵᱟᱹᱧ ᱧᱟᱢ ᱟᱠᱟᱫ ᱠᱷᱟᱹᱛᱤᱨᱛᱮᱧ ᱟᱨᱫᱟᱥ ᱞᱮᱫᱼᱟ ᱟᱨᱻ ᱚᱱᱟᱜᱮ ᱛᱤᱥ ᱠᱚᱛᱮᱧ ᱧᱟᱢᱟ

ᱦᱚᱭ ᱚᱱᱟᱜᱮ ᱮᱱᱠᱷᱟᱱ ᱢᱟ ᱟᱞᱤᱧᱢᱟ ᱮᱴᱟᱜᱼᱟᱜ ᱡᱟᱜᱟᱞᱤᱧ ᱩᱪᱟᱹᱲᱚᱜ ᱠᱟᱱᱟ ᱚᱱᱟᱛᱮ ᱮᱱᱠᱷᱟᱱ ᱚᱸᱰᱮ ᱚᱱᱟ ᱮᱢ ᱠᱟᱛᱮᱫ ᱜᱮᱞᱤᱧ ᱦᱮᱡ ᱠᱚᱜᱼᱟ ᱪᱮ ᱞᱤᱧ ᱮᱢ ᱦᱚᱴᱚ ᱠᱟᱜᱼᱟ ᱚᱸᱰᱮ ᱱᱟᱜ ᱚᱱᱟ ᱦᱤᱥᱟᱹᱵᱽᱛᱮ ᱟᱨᱤᱧ ᱥᱟᱦᱟᱜᱼᱟ ᱚᱸᱰᱮ ᱠᱷᱚᱱ ᱢᱟ ᱦᱚᱭ ᱟᱫᱚ ᱚᱱᱟᱜᱮ ᱩᱥᱟᱹᱨᱟ ᱥᱟᱸᱦᱤᱡ ᱡᱩᱫᱤ ᱚᱱᱟ ᱵᱮᱱᱟᱣᱧᱟ ᱮᱱᱷᱟᱱ ᱚᱱᱟ

ᱦᱮᱸ ᱡᱚᱦᱟᱨᱜᱮ ᱡᱚᱦᱟᱨ